ᱦᱮᱞᱳ ᱦᱮᱸ ᱡᱚᱦᱟᱨ ᱜᱮ ᱜᱚᱢᱠᱮ ᱤᱭᱟ ᱤᱧᱫᱚ ᱢᱤᱫᱴᱤᱡ ᱰᱚᱵᱞᱩ ᱵᱤ ᱯᱤ ᱨᱮᱱ ᱠᱮᱱ ᱰᱚᱵᱞᱩ ᱵᱤ ᱞᱤ ᱞᱟ ᱜᱤᱫ ᱛᱮ ᱪᱮᱞᱮᱠᱟ ᱢᱟᱱᱮ ᱥᱩᱵᱤᱫᱷᱟ ᱠᱚ ᱢᱮᱱᱟᱜᱼᱟ ᱱᱚᱣᱟ ᱪᱟ ᱠᱨᱤ ᱞᱟ ᱜᱤᱫ ᱱᱚᱣᱟ ᱢᱟᱱᱮ ᱡᱩᱜᱽ ᱨᱮ ᱱᱚᱭᱟᱴᱟᱜ ᱜᱮ ᱵᱮᱥᱤ ᱪᱟᱞᱟᱜ ᱠᱟᱱᱟ ᱯᱚᱪᱷᱚᱱᱫᱚᱜ ᱠᱟᱱᱟ ᱥᱮ ᱠᱚᱞᱮᱡᱽ ᱴᱤᱭᱩᱥᱚᱱ ᱠᱚᱦᱚᱸ ᱩᱱᱟ ᱜ ᱥᱟᱺᱜᱤᱧ ᱦᱚ ᱵᱟ ᱱᱩᱜ ᱟᱠᱟᱫ ᱛᱤᱧᱟ ᱚᱱᱟᱛᱮ ᱱᱚᱭᱟᱜᱮᱧ ᱯᱚᱪᱷᱚᱱᱫᱚ ᱠᱟᱣᱫᱟ ᱤᱧᱫᱚ ᱱᱚᱣᱟ ᱵᱟᱸᱠᱩᱲᱟ ᱡᱮᱞᱟ ᱨᱮᱱᱟᱜ ᱦᱤᱲᱵᱟᱱᱫᱽ ᱛᱷᱟᱱᱟ ᱤᱱᱯᱩᱨ ᱟᱛᱳ ᱠᱷᱚᱱᱤᱧ ᱦᱤᱡᱩᱜ ᱠᱟᱱᱟ ᱤᱧᱟᱹᱜ ᱧᱩᱛᱩᱢ ᱫᱚ ᱦᱩᱭᱩᱜ ᱠᱟᱱᱟ ᱢᱤᱱᱚᱛᱤ ᱢᱩᱨᱢᱩ ᱟᱨ ᱠᱚᱣᱟᱞᱤᱯᱷᱤᱠᱮᱥᱚᱱ ᱫᱚ ᱦᱩᱭᱩᱜ ᱠᱟᱱ ᱛᱤᱧᱟᱹ ᱜᱨᱮᱡᱩᱣᱮᱥᱚᱱ ᱠᱚᱢᱯᱞᱤᱴ ᱱᱚᱭᱟᱭᱤᱡᱽ ᱫᱚ ᱱᱤᱭᱟᱹ ᱠᱷᱟ ᱛᱤᱨ ᱤᱧ ᱫᱟᱲᱮᱭᱟᱜ ᱠᱟᱱᱟ ᱢᱟᱱᱮ ᱤᱧᱫᱚ ᱪᱮᱫᱼᱤᱧ ᱞᱟ ᱭᱟ ᱟᱨᱴᱥ ᱛᱮ ᱯᱟᱲᱦᱟᱣ ᱦᱩᱭᱟᱠᱟᱱᱟ ᱛᱚ ᱛᱟᱦᱚᱞᱮ ᱚᱱᱛᱮ ᱫᱚ ᱩᱱᱟ ᱜ ᱢᱟᱱᱮ ᱯᱟᱨᱥᱮᱱᱴᱮᱡᱽ ᱠᱚ ᱵᱟ ᱱᱩᱜ ᱠᱟᱫᱟ ᱯᱩᱞᱤᱥ ᱠᱚᱨᱮᱱᱟᱜ ᱫᱚ ᱩᱱᱟᱹᱜ ᱯᱟᱨᱥᱮᱱᱴᱮᱡᱽ ᱵᱟᱠᱚ ᱵᱟᱪᱷᱟᱣ ᱜᱮᱭᱟ ᱚᱱᱟ ᱠᱷᱟ ᱛᱤᱨ ᱱᱚᱭᱟᱴᱟᱜ ᱜᱮ ᱵᱮᱥ ᱞᱤᱧ ᱠᱩᱥᱤᱭᱟᱜ ᱠᱟᱱᱟ ᱟᱵᱚᱨᱮᱱ ᱱᱤᱛᱚᱜ ᱨᱟᱥᱴᱨᱚᱯᱚᱛᱤᱭᱟᱜ ᱧᱩᱛᱩᱢ ᱫᱚ ᱦᱩᱭᱩᱜ ᱠᱟᱱᱟ ᱫᱨᱚᱣᱯᱚᱫᱤ ᱢᱩᱨᱢᱩ ᱱᱚᱣᱟ ᱪᱮᱫ ᱞᱮᱠᱟ ᱵᱤᱱ ᱵᱩᱡᱷᱟᱹᱣ ᱢᱟᱱᱮ ᱱᱚᱣᱟᱫᱚ ᱟᱵᱚ ᱡᱮᱢᱚᱱ ᱦᱚᱜᱼᱚᱭ ᱥᱚᱦᱚᱨ ᱵᱟᱡᱟᱨ ᱠᱚᱨᱮ ᱠᱟ ᱴᱤᱡ ᱡᱟᱦᱟᱸ ᱠᱚᱨᱮ ᱟᱨ ᱠᱤ ᱪᱮᱫ ᱠᱚ ᱞᱟ ᱭᱟ ᱠᱷᱟᱹᱯᱟᱹᱨᱤ ᱛᱟᱯᱟᱢ ᱦᱩᱭᱩᱜ ᱜᱮᱭᱟ ᱛᱚ ᱚᱱᱟᱠᱚᱨᱮ ᱰᱤᱣᱴᱤ ᱠᱚ ᱯᱟᱲᱟᱣ ᱞᱮᱱ ᱠᱷᱟᱱ ᱠᱟ ᱴᱤᱡ ᱦᱚᱲ ᱠᱚᱵᱚᱱ ᱥᱟᱵᱫᱷᱟᱱ ᱠᱚᱣᱟ ᱡᱟ ᱛᱮ ᱟᱞᱚ ᱠᱚ ᱠᱷᱟ ᱯᱟ ᱨᱤᱜ ᱢᱟ ᱚᱱᱟ ᱠᱷᱟ ᱛᱤᱨ ᱛᱮ

ᱱᱚᱛᱮ ᱚᱸᱰᱮ ᱠᱟ ᱴᱤᱡ ᱵᱟᱝᱞᱤᱧ ᱟᱸᱡᱚᱢᱞᱮᱫ ᱛᱟ ᱵᱮᱱ ᱴᱟᱣᱟᱨ ᱰᱤᱥᱴᱟᱯ ᱜᱮ

ᱪᱮᱠᱟ ᱯᱟᱲᱦᱟᱣᱟ ᱠᱟᱫᱟᱹᱧ ᱜᱨᱮᱡᱩᱣᱮᱥᱚᱱ ᱜᱨᱮᱡᱩᱣᱮᱥᱚᱱ ᱠᱚᱢᱯᱞᱤᱴ ᱦᱩᱭᱟᱠᱟᱱᱟ ᱤᱱᱟ ᱜ ᱫᱷᱟᱹᱵᱤᱡ

ᱦᱮᱸ